ᱦᱮᱞᱳ

ᱚ ᱞᱟᱹᱭ ᱮᱫᱟᱞᱤᱧ ᱟᱯᱮ ᱱᱚᱶᱟ ᱴᱚᱴᱷᱟ ᱠᱚᱨᱮ ᱪᱮᱫ ᱠᱷᱮᱞᱳᱰ ᱠᱚ ᱦᱩᱭᱩᱜᱼᱟ

ᱟᱪᱪᱷᱟ ᱟᱪᱪᱷᱟ ᱚ ᱟᱨ ᱱᱚᱶᱟ ᱠᱚᱨᱮ ᱵᱟᱫ ᱠᱟᱛᱮᱫ ᱟᱨᱚ ᱚᱱᱠᱟ ᱡᱟᱦᱟᱸ ᱠᱚᱨᱮ ᱠᱷᱮᱞᱳᱰ ᱠᱚᱯᱮ ᱪᱟᱞᱟᱜ ᱜᱮᱭᱟ ᱚᱻ

ᱟᱪᱪᱷᱟ ᱚ ᱟᱪᱪᱷᱟ ᱦᱮᱸ ᱦᱮᱸ ᱚ ᱢᱟᱱᱮ ᱠᱚᱲᱟ ᱦᱚᱯᱚᱱ ᱦᱚᱠᱚ ᱠᱷᱮᱞ ᱜᱮᱭᱟ ᱠᱚ ᱠᱩᱲᱤ ᱦᱚᱯᱚᱱ ᱦᱚᱠᱚ ᱠᱷᱮᱞ ᱜᱮᱭᱟ ᱠᱚ ᱟᱨ ᱱᱚᱶᱟ ᱥᱩᱨ ᱠᱚᱨᱮᱫ ᱦᱚᱸ ᱦᱩᱭᱩᱜ ᱜᱮᱭᱟ ᱟᱪᱪᱷᱟ ᱦᱮᱸ ᱟᱨ ᱱᱚᱶᱟ ᱨᱟᱭᱯᱩᱨ ᱵᱞᱚᱠ ᱠᱚᱨᱮᱫ ᱠᱚ ᱦᱚᱦᱚ ᱟᱯᱮ ᱜᱮᱭᱟ ᱠᱚ

ᱰᱤᱥᱴᱨᱤᱠ ᱨᱮ ᱟᱪᱪᱷᱟ ᱟᱪᱪᱷᱟ ᱟᱹᱰᱤ ᱱᱟᱯᱟᱭ ᱜᱮ ᱛᱟᱦᱚᱞᱮ ᱚ ᱟᱨᱚ ᱱᱚᱶᱟ ᱠᱚ ᱵᱟᱫ ᱠᱟᱛᱮᱫ ᱦᱚᱸ ᱚᱱᱠᱟᱱᱟᱜ ᱟᱨᱚ ᱪᱮᱫ ᱠᱷᱮᱞ ᱠᱚ ᱦᱩᱭᱩᱜ ᱜᱮᱭᱟ ᱱᱚᱶᱟ ᱠᱚᱨᱮᱫ ᱟᱨᱠᱤ ᱚᱱᱟ ᱵᱟᱫ ᱠᱟᱛᱮᱫ ᱟᱨ ᱪᱮᱫ ᱠᱷᱮᱞ ᱠᱚ ᱦᱩᱭᱩᱜ ᱜᱮᱭᱟ ᱟᱪᱪᱷᱟ ᱟᱪᱪᱷᱟ ᱦᱳᱭ ᱦᱳᱭ ᱦᱳᱭ ᱦᱮᱸ ᱦᱮᱸ ᱦᱳᱭ ᱴᱷᱚᱠ ᱜᱮᱭᱟ ᱦᱮᱸ ᱚᱱᱟ ᱠᱚ ᱡᱚᱛᱚ ᱜᱮᱯᱮ ᱱᱚᱶᱟ ᱠᱚᱨᱮᱫ ᱠᱷᱮᱞ ᱫᱚ ᱦᱩᱭᱩᱜ ᱜᱮᱭᱟ ᱚᱱᱟ ᱠᱚᱜᱮ ᱟᱫᱚ ᱠᱟᱹᱴᱤᱡ ᱟᱹᱞᱤᱧ ᱦᱮᱸ ᱦᱮᱸ ᱦᱮᱸ ᱴᱷᱤᱠ ᱚᱱᱟ ᱠᱚᱜᱮ ᱠᱷᱚᱵᱚᱨ ᱞᱤᱧ ᱦᱟᱛᱟᱣ ᱮᱫᱟ ᱪᱮᱫ ᱠᱷᱮᱞ ᱠᱚ ᱦᱩᱭᱩᱜᱼᱟ ᱟᱪᱪᱷᱟ ᱟᱪᱪᱷᱟ